ᱡᱟᱛᱛᱨᱟ ᱯᱟᱴᱤ ᱞᱮᱠᱟᱛᱮ ᱯᱨᱮᱢ ᱢᱟᱹᱨᱰᱤ ᱫᱚ ᱟᱞᱮ ᱦᱚᱸ ᱱᱚᱰᱮ ᱪᱮᱞᱟ ᱞᱮᱠᱟᱛᱮ ᱞᱮ ᱟᱹᱜᱩᱭᱟ ᱪᱮᱫᱟᱜ ᱮᱱᱛᱮᱫ ᱯᱨᱮᱢ ᱢᱟᱹᱨᱰᱤ ᱫᱚ ᱡᱟᱦᱟᱸ ᱴᱟᱜ ᱜᱮ ᱨᱩᱞᱟᱭ ᱥᱮ ᱯᱟᱴᱟ ᱛᱚ ᱟᱹᱰᱤ ᱢᱚᱡᱽ ᱜᱮ ᱯᱟᱴᱟ ᱥᱮ ᱡᱟᱦᱟᱸᱭ ᱦᱚᱲ ᱦᱚᱭ ᱧᱮᱞ ᱞᱮᱠᱷᱟᱡ ᱢᱚᱱᱮ ᱞᱟᱜᱟᱣ ᱠᱟᱛᱮ ᱠᱚ ᱢᱚᱱᱮ ᱨᱮ ᱜᱟᱰᱟᱣ ᱩᱛᱟᱹᱨᱟᱭᱟ ᱚᱱᱟ ᱤᱭᱟᱹᱛᱮ ᱯᱨᱮᱢ ᱢᱟᱹᱱᱰᱤ ᱫᱚ ᱩᱱᱤᱭᱟᱜ ᱚᱵᱷᱤᱱᱚᱭ ᱫᱚ ᱟᱹᱰᱤ ᱠᱟᱡᱟᱠ ᱤᱧ ᱠᱩᱥᱤᱭᱟᱜᱼᱟ ᱟᱨ ᱚᱱᱟᱛᱮ ᱯᱨᱮᱢ ᱢᱟᱹᱱᱰᱤᱭᱟᱜ ᱡᱟᱛᱨᱟ ᱫᱚ ᱡᱟᱛᱨᱟ ᱯᱟᱴᱤ ᱫᱚ ᱡᱟᱦᱟᱸ ᱨᱮᱜᱮ ᱠᱚ ᱦᱤᱡᱩᱜ ᱚᱸᱰᱮ ᱫᱚ ᱪᱟᱞᱟᱣ ᱫᱚᱧ ᱪᱟᱞᱟᱜ ᱜᱮᱭᱟ ᱟᱨ ᱧᱮᱞ ᱛᱮᱦᱚᱧ ᱧᱮᱞᱮ ᱜᱮᱭᱟ ᱪᱮᱫᱟᱜ ᱛᱮᱫ ᱩᱱᱤ ᱫᱚ ᱟᱹᱰᱤ ᱢᱚᱡᱽ ᱜᱮᱭ ᱯᱟᱴᱼᱟ ᱥᱮᱭ ᱚᱵᱷᱤᱱᱚᱭ ᱫᱟᱲᱮᱭᱟᱜᱼᱟ ᱟᱫᱚ ᱚᱱᱟ ᱤᱭᱟᱹ ᱞᱮᱠᱟᱛᱮ ᱤᱧ ᱦᱚᱸ ᱟᱹᱰᱤ ᱢᱚᱱᱮ ᱨᱮ ᱜᱟᱰᱟᱣ ᱠᱟᱣ ᱫᱤᱧᱟ ᱩᱱᱤᱭᱟᱜ ᱠᱟᱛᱷᱟ ᱥᱮ ᱯᱟᱴ ᱧᱮᱞ ᱛᱮ ᱟᱫᱚ ᱚᱱᱟ ᱤᱭᱟᱹᱛᱮ ᱧᱮᱞ ᱛᱮᱦᱚᱧ ᱧᱮᱞᱮ ᱜᱮᱭᱟ